ᱤᱧᱟ ᱜ ᱴᱚᱴᱷᱟ ᱨᱮᱱᱟᱜ ᱵᱟ ᱲᱤᱡ ᱡᱟᱦᱟᱱ ᱜᱷᱚᱴᱚᱱᱟ ᱜᱷᱚᱴᱟᱣ ᱟᱠᱟᱱ ᱚᱱᱟ ᱨᱮᱱᱟᱜ ᱫᱚ ᱦᱩᱭᱩᱜ ᱠᱟᱱᱟ ᱡᱚᱛᱷᱟᱛ ᱵᱤᱪᱟᱹᱨ ᱵᱟᱝ ᱧᱟᱢ ᱢᱤᱫᱴᱮᱱ ᱵᱤᱱ ᱫᱩᱥᱤ ᱦᱚᱲ ᱫᱩᱥᱤ ᱥᱟᱡᱟᱣ ᱟᱨ ᱫᱩᱥᱤ ᱦᱚᱲ ᱠᱚ ᱫᱚ ᱥᱟᱹᱥᱛᱤ ᱵᱟᱠᱚ ᱧᱟᱸᱢᱟ ᱱᱚᱣᱟ ᱨᱮᱱᱟᱜ ᱚᱡᱮ ᱫᱚ ᱨᱮᱸᱜᱮᱡ ᱦᱚ ᱵᱟᱝ ᱟᱨ ᱩᱫᱽᱢᱟᱹ ᱦᱚᱸ ᱵᱟᱝ ᱱᱚᱣᱟ ᱨᱮᱭᱟᱜ ᱨᱮ ᱚᱡᱮ ᱫᱚ ᱦᱩᱭᱩᱜ ᱠᱟᱱᱟ ᱟᱵᱚᱣᱟᱜ ᱞᱳᱵᱽ ᱞᱟᱞᱚᱪ